ᱵᱚᱨᱫᱷᱚᱢᱟᱱ ᱡᱮᱞᱟ ᱯᱟᱹᱦᱤᱞ ᱫᱚ ᱟᱹᱰᱤ ᱢᱟᱨᱟᱝ ᱴᱷᱟᱶ ᱛᱟᱦᱮᱸ ᱠᱟᱱᱟ ᱚᱯᱷᱤᱥ ᱟᱫᱟᱞᱚᱛ ᱨᱮ ᱠᱟᱹᱢᱟᱹᱭᱟᱹ ᱠᱚᱦᱚᱸ ᱢᱟᱨᱟᱝ ᱮᱨᱤᱭᱟ ᱠᱟᱨᱚᱱ ᱛᱮ ᱴᱷᱤᱠ ᱴᱷᱟᱠ ᱠᱟᱹᱢᱤ ᱠᱚᱦᱚᱸ ᱵᱟᱝ ᱫᱟᱲᱮᱭᱟᱜ ᱠᱟᱱ ᱛᱟᱦᱮᱫ ᱩᱱ ᱚᱠᱛᱚ ᱥᱚᱨᱠᱟᱨ ᱫᱤᱥᱟᱹ ᱦᱩᱫᱤᱥ ᱠᱮᱫᱟᱭ ᱱᱚᱣᱟ ᱵᱚᱨᱫᱷᱚᱢᱟᱱ ᱡᱮᱞᱟ ᱫᱚ ᱥᱮ ᱦᱚᱱᱚᱛ ᱫᱚ ᱵᱟᱨ ᱦᱟᱹᱴᱤᱧ ᱦᱩᱭᱩᱜᱼᱟ ᱤᱱᱟᱹ ᱠᱷᱟᱱ ᱠᱟᱹᱢᱤᱭᱟᱹ ᱠᱚᱣᱟᱜ ᱠᱟᱹᱢᱤ ᱦᱚᱨᱟ ᱦᱚᱸ ᱠᱚᱢᱚᱜᱼᱟ ᱫᱩᱦᱟᱡᱟᱨ ᱥᱚᱛᱮᱨᱳ ᱪᱳᱫᱽᱫᱳᱭ ᱯᱷᱮᱵᱽᱨᱟᱨᱤ ᱨᱮ ᱥᱚᱨᱠᱟᱨ ᱯᱩᱨᱵᱚ ᱵᱚᱨᱫᱷᱚᱢᱟᱱ ᱯᱚᱥᱪᱤᱢ ᱵᱚᱨᱫᱷᱚᱢᱟᱵ ᱦᱟᱹᱴᱤᱧ ᱠᱮᱫ ᱠᱤᱱᱟᱹ ᱯᱚᱥᱪᱤᱢ ᱵᱚᱨᱫᱷᱚᱢᱟᱱ ᱦᱚᱱᱚᱛ ᱨᱮ ᱢᱤᱫ ᱯᱟᱹᱨᱩᱠᱷᱤᱭᱟᱹᱭ ᱛᱟᱦᱮᱸ ᱠᱟᱱᱟ ᱧᱩᱛᱩᱢ ᱛᱟᱭ ᱫᱚ ᱥᱩᱠᱚᱞ ᱴᱩᱰᱩ ᱟᱛᱩ ᱛᱟᱭ ᱫᱚ ᱫᱩᱨᱜᱟᱯᱩᱨ ᱯᱚᱞᱟᱥ ᱰᱤᱦᱟᱹ ᱥᱟᱨᱟ ᱜᱷᱟᱹᱲᱤᱡᱽ ᱨᱚᱲ ᱨᱚᱲ ᱞᱟᱸᱫᱟ ᱛᱮᱭ ᱫᱚᱦᱚᱭᱮᱫ ᱠᱚ ᱛᱟᱦᱮᱱ ᱜᱚᱴᱟ ᱯᱚᱥᱪᱤᱢ ᱵᱚᱨᱫᱷᱚᱢᱟᱱ ᱥᱮᱨᱮᱧ ᱠᱟᱛᱮᱭ ᱟᱸᱫᱳᱲ ᱠᱟᱜ ᱠᱟᱱ ᱛᱟᱦᱮᱫ ᱮ ᱜᱚᱴᱟ ᱵᱟᱡᱟᱨ ᱥᱟᱦᱟᱨ